ᱟᱹᱛᱩᱨᱮ ᱱᱤᱢ ᱫᱟᱢᱥᱟ ᱠᱷᱮᱞᱳᱰ ᱫᱚ ᱟᱭᱢᱟ ᱦᱚᱲ ᱞᱟᱜᱟᱜᱼᱟ ᱯᱨᱟᱭ ᱫᱚᱥ ᱡᱚᱱ ᱟᱨ ᱠᱤᱛ ᱠᱤᱛ ᱮᱱᱮᱡ ᱠᱷᱮᱞᱳᱰ ᱛᱮᱫᱚ ᱠᱮᱞᱦᱟᱫ ᱠᱮᱪᱟᱜ ᱞᱟᱜᱟᱜᱼᱟ